ᱮᱸ ᱞᱟ ᱭᱢᱮ ᱦᱮᱸ ᱦᱮᱸ ᱩᱱᱤᱜᱮᱧ ᱞᱟ ᱭᱮᱫᱟ

ᱚᱻ

ᱩᱸᱻ ᱯᱟᱭᱤᱯ ᱠᱚ ᱵᱷᱟ ᱜᱤ ᱴᱷᱤᱠ ᱛᱮᱯᱮ ᱧᱮᱞ ᱟᱠᱟᱫᱟ ᱥᱮ ᱦᱮᱸ ᱞᱟᱜᱟᱣ ᱢᱟ ᱧ ᱞᱟᱜᱟᱣ ᱚᱴᱚ ᱞᱮᱫ ᱜᱮ ᱟᱫᱚ ᱩᱸ ᱱᱤᱛᱳᱜ ᱫᱚ ᱠᱷᱟᱨᱟᱯ ᱠᱟᱱᱟ

ᱠᱚᱣᱟᱞᱤᱴᱤ ᱢᱟ ᱡᱷᱚᱛᱚ ᱜᱮ ᱵᱷᱟᱹᱜᱤᱜᱮ ᱛᱟᱦᱮᱱ ᱟᱫᱚ ᱪᱮᱫ ᱡᱟᱦᱟᱸᱱᱟᱜ ᱟᱨᱚᱸ ᱡᱩᱫᱤᱱ ᱚᱱᱠᱟᱱᱟᱜ ᱠᱟᱨᱚᱱ ᱛᱟᱦᱮᱱ ᱠᱷᱟᱱ ᱠᱷᱟᱨᱟᱯ ᱜᱚᱫᱚᱜ ᱜᱮᱭᱟ ᱢᱟᱡᱷᱮ ᱢᱟᱡᱷᱮ ᱚᱠᱟ ᱚᱠᱟ ᱥᱚᱢᱚᱭ ᱫᱚ ᱡᱷᱚᱛᱚ ᱛᱳ ᱟᱨ ᱥᱚᱢᱟᱱ ᱫᱚ ᱵᱟᱝ ᱥᱮ ᱤᱧᱦᱚᱸ ᱵᱟ ᱧ ᱡᱩᱛ ᱟᱠᱟᱫᱟ ᱦᱮᱸᱻ ᱛᱮᱦᱮᱧ ᱫᱚ ᱴᱟᱭᱤᱢ ᱫᱚ ᱵᱟ ᱧ ᱧᱟᱢᱟ ᱛᱚ ᱜᱟᱯᱟ ᱜᱟᱯᱟ ᱜᱟᱱᱤᱧ ᱪᱟᱞᱟᱜ ᱼᱟ ᱡᱤᱱᱤᱥ ᱠᱚᱦᱚᱸ ᱦᱟᱛᱟᱣ ᱦᱩᱭᱩᱜ ᱟ ᱛᱷᱚᱲᱟ ᱵᱟᱱᱩᱜᱼᱟ ᱟᱭᱢᱟ ᱠᱤᱪᱷᱩ ᱜᱮ ᱯᱟᱭᱤᱯ ᱢᱟᱭᱤᱯ ᱦᱚᱸ ᱵᱟᱱᱩᱜᱼᱟ ᱛᱚ ᱩᱸ ᱜᱟᱯᱟ ᱚᱱᱠᱟ ᱵᱟᱨᱚᱴᱟ ᱥᱮᱫ ᱤᱧ ᱪᱟᱞᱟᱜ ᱼᱟ ᱥᱮ ᱤᱧ ᱥᱮᱛᱮᱜ ᱡᱟᱦᱟᱸᱭᱮ ᱠᱟ ᱢᱤ ᱩᱱᱤ ᱦᱚᱸᱛᱚ ᱪᱟᱞᱟᱜᱼᱟ ᱵᱟᱨ ᱦᱚᱲ ᱛᱮ ᱞᱟᱜᱟᱜᱼᱟ ᱛᱚ ᱵᱟᱝ ᱵᱟᱱᱩᱭ ᱠᱟᱫᱮᱭᱟ ᱩᱱᱤ ᱢᱟ ᱵᱷᱟᱴᱟᱭ ᱪᱟᱞᱟᱣ ᱠᱟᱱᱟᱭ ᱛᱮᱦᱮᱧ ᱫᱚ ᱵᱟᱭ ᱦᱤᱡᱩᱜ ᱟᱭ ᱦᱮᱸ ᱠᱷᱚᱨᱪᱟ ᱦᱚᱸ ᱠᱷᱚᱨᱪᱟ ᱦᱚᱸ ᱫᱚ ᱚᱱᱠᱟᱜᱮ ᱰᱷᱮᱨᱚᱜ ᱛᱟᱢᱟ ᱚᱱᱠᱟᱜᱮ ᱢᱚᱡᱽ ᱜᱤᱧ ᱵᱟᱜᱟᱣ ᱠᱟᱛᱟᱢ ᱠᱷᱟᱱ ᱫᱚ ᱫᱟᱜ ᱛᱚ ᱟᱨ ᱟᱢᱜᱮᱢ ᱧᱟᱢᱟ ᱤᱧᱫᱚ ᱫᱚ ᱟᱨ ᱦᱟᱛᱟᱣ ᱫᱟ ᱟᱫᱚ ᱦᱟᱛᱟᱣ ᱫᱚ ᱵᱟ ᱧ ᱪᱟᱞᱟᱜ ᱼᱟ ᱦᱩᱸ ᱦᱩᱸ ᱠᱷᱚᱨᱪᱟ ᱦᱟᱛᱟᱣ ᱥᱩᱢᱟᱹᱭ ᱢᱟ ᱥᱮᱭ ᱠᱷᱚᱨᱪᱟ ᱢᱟ ᱦᱩᱭ ᱠᱟᱱ ᱜᱮᱭᱟ ᱟᱫᱚ ᱚᱱᱟ ᱢᱤᱱᱤ ᱥᱟᱵᱢᱟᱨᱥᱟᱞ ᱫᱚ ᱢᱟᱱᱮ ᱜᱤᱫᱽᱨᱟᱹ ᱦᱚᱲ ᱠᱚ ᱪᱟ ᱞᱩᱭᱮᱫ ᱛᱟᱦᱮᱸᱱᱚᱜ ᱥᱮ ᱮᱢᱱᱤ ᱞᱟ ᱴᱩ ᱦᱚᱲ ᱜᱮᱯᱮ ᱪᱟ ᱞᱩᱭᱮᱫ ᱠᱟᱱ ᱛᱟᱦᱮᱸᱱᱚᱜ

ᱦᱩᱸ ᱦᱳᱭ ᱜᱤᱫᱽᱨᱟ ᱠᱚᱫᱚ ᱟᱞᱳᱯᱮ ᱡᱚᱴᱮᱫ ᱦᱚᱪᱚ ᱟᱠᱚᱣᱟ ᱚᱱᱟ ᱠᱚᱫᱚ ᱵᱟᱠᱷᱟᱱ ᱟᱨᱚ ᱦᱩᱸ ᱦᱩᱸ

ᱵᱤᱥᱟᱞ ᱡᱷᱟᱢᱮᱞᱟ ᱨᱮ ᱵᱟᱠᱷᱟᱱ ᱜᱤᱫᱽᱨᱟ ᱠᱳ ᱠᱳ ᱛᱟᱦᱮᱱ ᱠᱷᱟᱱ ᱪᱮᱠᱟ ᱦᱟᱱᱟ ᱱᱚᱭᱟ ᱯᱟᱭᱤᱯ ᱠᱳ ᱛᱟᱦᱮᱸᱱᱟ ᱟᱵᱟᱨ ᱠᱟᱨᱮᱱᱴ ᱨᱮᱱᱟᱜ ᱵᱮᱯᱟᱨ ᱛᱚ ᱴᱷᱤᱠᱜᱮᱭᱟ ᱛᱚᱵᱮ ᱜᱟᱯᱟ ᱦᱟᱸᱜ ᱤᱧ ᱪᱟᱞᱟᱜᱼᱟ ᱵᱟᱨᱚᱴᱟ ᱜᱟᱱ ᱥᱚᱢᱚᱭ ᱦᱩᱸ ᱦᱩᱸ ᱴᱷᱤᱠ ᱜᱮᱭᱟ ᱫᱚᱦᱚᱭ ᱫᱟ ᱧ ᱛᱚᱵᱮ ᱦᱮᱸ ᱦᱮᱸ ᱡᱚᱦᱟᱨᱜᱮ ᱦᱩᱸ ᱦᱩᱸ